ᱥᱚᱦᱚᱨᱟᱭ ᱨᱮᱫᱚ ᱟᱵᱚ ᱠᱚᱲᱟ ᱦᱚᱯᱚᱱ ᱠᱚᱫᱚ ᱠᱚ ᱪᱤᱠᱟᱹᱭᱟ ᱜᱳᱰᱮᱛᱮ ᱢᱮᱛᱟ ᱠᱚᱣᱟ ᱫᱮᱞᱟᱵᱚᱱ ᱠᱚᱲᱟ ᱠᱚ ᱪᱟᱣᱞᱮ ᱩᱴᱷᱟᱹᱣ ᱥᱤᱢ ᱥᱟᱵᱵᱚᱱ ᱪᱟᱞᱟᱜᱼᱟ ᱪᱟᱞᱟᱣ ᱱᱟᱠᱚ ᱪᱟᱣᱞᱮ ᱠᱚ ᱩᱴᱷᱟᱹᱣ ᱟᱹᱜᱩ ᱠᱮᱫᱼᱟ ᱥᱤᱢ ᱠᱚ ᱥᱟᱵ ᱟᱹᱜᱩ ᱠᱚᱣᱟ ᱥᱟᱵ ᱟᱹᱜᱩ ᱠᱮᱫ ᱠᱚᱣᱟ ᱩᱥᱠᱮ ᱵᱟᱫ ᱫᱚ ᱪᱟᱞᱟᱣ ᱱᱟᱠᱚ ᱜᱚᱴ ᱴᱟᱺᱰᱤᱛᱮ ᱜᱚᱴ ᱴᱟᱺᱰᱤ ᱨᱮᱫᱚ ᱜᱚᱴ ᱴᱟᱺᱰᱤ ᱨᱮᱫᱚ ᱥᱳᱲᱮᱭᱟᱠᱚ ᱵᱟᱠᱷᱟᱡ ᱠᱚᱲᱟ ᱠᱚ ᱠᱳᱞ ᱠᱟᱠᱚᱣᱟ ᱥᱟᱦᱟᱱ ᱟᱹᱜᱩᱭ ᱛᱟᱵᱚᱱᱯᱮ ᱫᱟᱜ ᱟᱹᱜᱩᱭ ᱛᱟᱵᱚᱱᱯᱮ ᱥᱳᱲᱮᱭᱟᱵᱚᱱ ᱥᱩᱲᱮ ᱤᱥᱤᱱ ᱠᱟᱛᱮᱫ ᱡᱚᱢ ᱵᱟᱲᱟᱭ ᱜᱮᱠᱚ ᱩᱥᱠᱮ ᱵᱟᱫ ᱜᱚᱴ ᱴᱟᱺᱰᱤᱨᱮ ᱚᱱᱟ ᱡᱮ ᱜᱟᱹᱭ ᱜᱚᱴ ᱠᱚ ᱞᱮᱵᱮᱫ ᱦᱚᱪᱚ ᱠᱚᱣᱟ ᱠᱷᱚᱸᱰ ᱠᱟᱜᱼᱟᱠᱚ ᱚᱱᱟᱨᱮ ᱢᱤᱫᱴᱮᱡ ᱵᱤᱞᱤ ᱠᱚ ᱫᱚᱦᱚ ᱠᱟᱜᱼᱟ ᱟᱹᱛᱩ ᱯᱟᱲᱟ ᱠᱷᱚᱱ ᱰᱟᱝᱨᱟ ᱠᱚ ᱤᱫᱤ ᱠᱚᱣᱟ ᱞᱮᱵᱮᱫ ᱦᱚᱪᱚ ᱠᱚᱣᱟ ᱠᱚ ᱤᱫᱤ ᱠᱟᱛᱮᱫ ᱞᱮᱵᱮᱫ ᱦᱚᱪᱚ ᱠᱚᱣᱟ ᱠᱚ ᱢᱤᱫ ᱫᱷᱚᱢ ᱨᱮ ᱵᱟᱠᱚ ᱞᱮᱵᱮᱫ ᱦᱚᱫ ᱞᱮᱠᱷᱟᱡ ᱟᱨ ᱢᱤᱫ ᱫᱷᱚᱢ ᱠᱚ ᱫᱚᱦᱲᱟ ᱠᱚᱣᱟ ᱟᱨ ᱢᱤᱫ ᱫᱚᱢ ᱫᱚᱦᱲᱟ ᱠᱟᱛᱮᱫ ᱵᱟᱠᱚ ᱡᱚᱥ ᱞᱮᱠᱷᱟᱡ ᱟᱨ ᱢᱤᱫ ᱫᱷᱚᱢ ᱞᱮ ᱫᱚᱦᱲᱟ ᱠᱚᱣᱟ ᱯᱮ ᱫᱷᱚᱢ ᱫᱚᱠᱚ ᱞᱮᱵᱮᱫ ᱡᱚᱥ ᱜᱮᱭᱟ ᱞᱮᱵᱮᱫ ᱡᱚᱥ ᱠᱟᱛᱮᱫ ᱫᱚ ᱚᱠᱚᱭᱴᱟᱜ ᱰᱟᱝᱨᱟᱭ ᱞᱮᱵᱮᱫ ᱡᱚᱥ ᱠᱮᱫᱟ ᱩᱱᱤ ᱫᱚᱠᱚ ᱥᱤᱸᱫᱩᱨᱮᱭᱟ ᱥᱤᱸᱫᱩᱨ ᱠᱟᱛᱮᱫ ᱚᱠᱟ ᱵᱷᱮᱡᱟ ᱦᱤᱞᱳᱜ ᱫᱚ ᱵᱮᱡᱷᱟ ᱦᱤᱞᱳᱜ ᱫᱚ ᱚᱱᱟ ᱢᱤᱫ ᱦᱟᱸᱰᱷᱟ ᱦᱟᱺᱰᱤ ᱞᱟᱜᱟᱣᱮᱭᱟ ᱞᱟᱜᱟᱣᱮᱭᱟ ᱤᱥᱠᱮᱵᱟᱫ ᱚᱱᱟ ᱜᱚᱴ ᱴᱟᱺᱰᱤ ᱠᱷᱚᱡ ᱦᱤᱡᱩᱜ ᱠᱟᱱᱟ ᱠᱚ ᱚᱲᱟᱜᱼᱛᱮ ᱩᱱ ᱦᱤᱞᱳᱜ ᱫᱚ ᱦᱩᱭᱱᱟ ᱩᱥᱠᱮ ᱵᱟᱫ ᱫᱚ ᱵᱚᱸᱜᱟᱱ ᱢᱟᱦᱟ ᱵᱚᱸᱜᱟᱱ ᱟᱠᱚ ᱩᱥᱠᱮ ᱵᱟᱫ ᱫᱚ ᱡᱟᱞᱮ ᱤᱥᱠᱮ ᱵᱟᱫ ᱫᱚ ᱦᱟᱹᱠᱩ ᱠᱟᱴᱠᱚᱢ ᱪᱮᱫ ᱠᱚᱪᱚᱝ ᱟᱭᱢᱟ ᱢᱮᱱᱟᱜ ᱟᱠᱟᱫᱟ ᱩᱱᱟᱹᱜ ᱫᱚ ᱟᱪᱪᱷᱟ ᱵᱟᱹᱧ ᱞᱟᱹᱭᱟ ᱥᱚᱢᱚᱭ ᱦᱚᱸ ᱛᱷᱚᱲᱟ ᱠᱚᱢᱧᱚᱜ ᱜᱮᱭᱟ ᱟᱫᱚ ᱩᱥᱠᱮ ᱵᱟᱫ ᱮᱱᱮᱡ ᱟᱠᱚ ᱡᱚᱢ ᱮᱱᱮᱡ ᱟᱠᱚ ᱟᱹᱭᱩᱵ ᱥᱮᱫ ᱛᱮᱫᱚ ᱮᱱᱮᱡ ᱟᱠᱚ ᱢᱚᱡᱽᱜᱮ ᱨᱟᱹᱥᱠᱟᱹᱜᱮ ᱥᱚᱦᱚᱨᱟᱭ ᱠᱟᱱᱟ ᱯᱚᱨᱚᱵᱽ ᱠᱟᱱ ᱛᱟᱵᱳᱱᱟ ᱮᱱᱮᱡ ᱟᱠᱚ ᱢᱚᱡᱽᱜᱮ ᱨᱟᱹᱥᱠᱟᱹ ᱡᱚᱱᱚᱜ ᱟᱵᱚᱱ ᱚᱠᱚᱭ ᱧᱩᱭᱟᱭ ᱡᱚᱢᱟᱭ ᱨᱟᱹᱥᱠᱟᱹᱨᱮ ᱛᱟᱦᱮᱱᱟᱭ ᱥᱮᱨᱮᱧ ᱵᱟᱲᱟᱭᱟᱭ ᱚᱱᱟᱜᱮ ᱟᱵᱚ ᱦᱚᱲ ᱦᱚᱯᱚᱱᱟᱜ ᱫᱚ ᱚᱱᱟᱜᱮ ᱟᱹᱰᱤ ᱢᱟᱨᱟᱝ ᱯᱚᱨᱚᱵᱽ ᱠᱟᱱ ᱛᱟᱵᱚᱱᱟ ᱢᱮᱱ ᱠᱟᱜᱼᱟ ᱠᱚ ᱟᱵᱚᱣᱟᱜ ᱥᱚᱦᱚᱨᱟᱭ ᱫᱚ ᱦᱟᱹᱛᱤ ᱞᱮᱠᱟᱱ ᱯᱚᱨᱚᱵᱽ ᱠᱟᱱ ᱛᱟᱵᱳᱱᱟ ᱚᱱᱟᱛᱮ ᱵᱚᱪᱷᱚᱨ ᱥᱟᱞ ᱨᱮᱵᱚᱱ ᱢᱟᱱᱟᱣᱟ ᱟᱵᱚᱣᱟᱜ ᱯᱚᱨᱚᱵᱽ ᱫᱚ ᱟᱹᱰᱤ ᱢᱟᱨᱟᱝ ᱯᱚᱨᱚᱵᱽ ᱠᱟᱱ ᱛᱟᱵᱳᱱᱟ ᱦᱟᱹᱛᱤ ᱞᱮᱠᱟᱱ ᱯᱚᱨᱚᱵᱽ ᱠᱟᱱ ᱛᱟᱵᱳᱱᱟ ᱚᱱᱟᱛᱮ ᱱᱤᱭᱟᱹ ᱫᱚ ᱟᱹᱰᱤ ᱢᱚᱡᱽ ᱯᱚᱨᱚᱵᱽ ᱠᱟᱱ ᱛᱟᱵᱚᱱᱟ